ᱦᱮᱸ ᱦᱮᱞᱳ ᱚ ᱟᱹᱞᱤᱧ ᱫᱚ ᱢᱟᱞᱠᱤᱱ ᱞᱤᱧ ᱢᱮᱱᱮᱜᱼᱟ ᱟᱫᱚ ᱟᱹᱵᱤᱱ ᱫᱚ ᱚᱠᱚᱭ ᱵᱤᱱ ᱞᱟᱹᱭᱮᱜᱼᱟ ᱟᱪᱪᱷᱟ ᱦᱚᱸ ᱛᱚᱵᱮ ᱦᱳᱭᱼᱦᱳᱭ ᱚᱱᱟ ᱜᱮ ᱦᱳᱭ ᱚᱸᱰᱮ ᱜᱮᱞᱤᱧ ᱚᱸᱰᱮ ᱜᱮᱞᱤᱧ ᱯᱷᱳᱱ ᱟᱠᱟᱫ ᱛᱟᱦᱮᱸᱫ ᱟᱫᱚ ᱚᱠᱟ ᱨᱮ ᱵᱮᱱᱟ ᱟᱨ ᱛᱤ ᱨᱮ ᱫᱚᱠᱟᱱ ᱠᱚᱫᱚ ᱵᱮᱱ ᱠᱷᱩᱞᱟᱹᱣᱟ ᱚᱸᱰᱮ ᱠᱷᱚᱱ ᱟᱪᱪᱷᱟ ᱦᱳᱭᱛᱚ ᱦᱳᱭ ᱟᱫᱚ ᱤᱭᱟᱹ ᱦᱮᱸ ᱦᱳᱭ ᱫᱚᱨᱠᱟᱨ ᱢᱮᱱᱟᱜᱼᱟ ᱤᱭᱟᱹ ᱯᱷᱳᱴᱳ ᱦᱩᱱᱟᱹᱝ ᱞᱤᱧ ᱚᱰᱚᱠ ᱦᱚᱪᱚ ᱠᱮᱭᱟ ᱟᱫᱚ ᱱᱮᱛᱟᱨ ᱫᱚ ᱯᱷᱳᱴᱳ ᱚᱰᱚᱠ ᱨᱮᱫᱚ ᱪᱮᱫ ᱞᱮᱠᱟ ᱱᱟᱜ ᱵᱤᱱ ᱦᱟᱛᱟᱣᱮᱜᱼᱟ ᱟᱪᱪᱷᱟ ᱦᱳᱭ ᱛᱚ ᱦᱳᱭ ᱟᱫᱚ ᱚᱱᱠᱟ ᱫᱚ ᱯᱷᱳᱴᱳ ᱞᱤᱧ ᱚᱰᱚᱠ ᱦᱚᱪᱚᱭᱟ ᱢᱮᱱᱛᱮ ᱯᱟᱥᱯᱳᱨᱴ ᱥᱟᱭᱤᱡᱽ ᱦᱳᱭ ᱟᱫᱚ ᱚᱱᱟ ᱜᱮᱞᱤᱧ ᱯᱷᱳᱱᱮᱜᱼᱟ ᱞᱟᱹᱭᱮᱜᱼᱟ ᱞᱤᱧ ᱦᱳᱭ ᱱᱤᱭᱟᱹ ᱵᱟᱨ ᱥᱤᱧ ᱧᱮᱞ ᱱᱮᱜᱼᱮ ᱱᱤᱭᱟᱹ ᱞᱟᱹᱠᱛᱤᱜ ᱠᱟᱱᱟ ᱟᱨ ᱛᱤᱱ ᱠᱚᱨᱮ ᱫᱚᱠᱟᱱ ᱠᱚ ᱠᱷᱩᱞᱟᱹᱣ ᱛᱟᱦᱮᱱ ᱠᱟᱱᱟ ᱥᱮ ᱵᱟᱝ ᱦᱮᱸᱪᱮ ᱚ ᱦᱳᱭᱛᱚ ᱦᱳᱭ ᱚᱱᱟ ᱜᱮ ᱢᱟᱱᱮ ᱪᱮᱫ ᱠᱟᱹᱴᱤᱡ ᱯᱷᱳᱱ ᱧᱚᱜ ᱟᱛᱮ ᱪᱟᱞᱟᱣ ᱞᱮᱱᱠᱷᱟᱱ ᱱᱟᱯᱟᱭᱚᱜᱼᱟ ᱪᱮ ᱵᱟᱝ ᱦᱚᱸ ᱦᱚᱸ ᱦᱳᱭ ᱚ ᱦᱳᱭ ᱦᱳᱭ ᱦᱳᱭ ᱮᱱᱠᱷᱟᱱ ᱯᱷᱳᱱ ᱱᱚᱢᱵᱚᱨ ᱠᱚ ᱧᱟᱢ ᱵᱟᱲᱟ ᱛᱮ ᱤᱭᱟᱹ ᱦᱚᱲ ᱠᱚ ᱴᱷᱮᱱ ᱦᱟᱛᱟᱣ ᱵᱟᱲᱟ ᱠᱟᱛᱮ ᱟᱫᱚ ᱞᱮ ᱞᱟᱹᱭᱮᱫᱼᱟ ᱦᱟᱯᱮ ᱠᱟᱹᱡ ᱯᱷᱳᱱᱟᱭᱟ ᱮᱹᱭ ᱫᱚᱠᱟᱱ ᱠᱚᱨᱮ ᱛᱤᱱ ᱨᱮᱭ ᱛᱟᱦᱮᱱ ᱠᱟᱱᱟ ᱟᱨ ᱟᱨ ᱯᱷᱳᱱ ᱟᱛᱮ ᱟᱪᱪᱷᱟ ᱦᱳᱭ ᱛᱚ ᱦᱳᱭ ᱢᱟ ᱮᱱᱠᱷᱟᱱ ᱫᱷᱤᱱᱟᱹᱝ ᱤᱱᱟᱹ ᱩᱢ ᱡᱚᱢ ᱵᱟᱲᱟ ᱠᱟᱛᱮᱱ ᱦᱟᱸᱜ ᱞᱤᱧ ᱪᱟᱞᱟᱜᱼᱟ ᱫᱚᱥ ᱵᱟᱡᱮ ᱥᱮᱱ ᱞᱮᱠᱟ ᱦᱮᱸᱥᱮ ᱚ ᱦᱳᱭ ᱛᱟᱦᱮᱱ ᱜᱮᱫᱚ ᱱᱟᱜ ᱵᱮᱱ ᱦᱮᱸᱪᱮ ᱦᱳᱭ ᱦᱳᱭ ᱦᱳᱭᱻ ᱤᱱᱟᱹ ᱠᱷᱟᱛᱷᱟ ᱜᱮ ᱴᱷᱤᱠ